ᱤᱧᱟᱹᱜ ᱠᱟᱹᱴᱤᱡ ᱠᱷᱚᱱᱮ ᱯᱚᱲᱟ ᱞᱮᱠᱷᱟ ᱟᱨ ᱪᱤᱛᱨᱚ ᱵᱮᱱᱟᱣ ᱨᱮ ᱨᱟᱹᱥᱠᱟᱹ ᱢᱮᱱᱟᱜ ᱛᱤᱧᱟᱹ ᱡᱮᱥᱮ ᱪᱤᱛᱨᱚ ᱟᱸᱠᱟᱣ ᱨᱮᱫᱚ ᱱᱟᱱᱟ ᱨᱚᱠᱚᱢ ᱪᱷᱚᱵᱤ ᱵᱮᱱᱟᱣ ᱠᱟᱹᱫᱟᱹᱧ ᱡᱮᱥᱮ ᱢᱮᱱᱮᱜᱼᱟ ᱚᱲᱟᱜ ᱫᱟᱹᱨᱤ ᱜᱟᱹᱜ ᱫᱟᱨᱮ ᱢᱮᱨᱚᱢ ᱥᱤᱢ ᱵᱟᱥ ᱥᱟᱭᱠᱮᱞ ᱤᱥᱠᱩᱞ ᱱᱟᱱᱟ ᱨᱚᱠᱚᱢ ᱪᱷᱚᱵᱤ ᱵᱮᱱᱟᱣ ᱟᱠᱟᱹᱫᱟᱹᱧ ᱟᱨ ᱟᱱᱟ ᱠᱚ ᱪᱷᱚᱵᱤ ᱟᱛᱳ ᱴᱚᱞᱟ ᱨᱮ ᱦᱚᱲ ᱧᱮᱞ ᱠᱟᱛᱮ ᱠᱚ ᱢᱮᱱ ᱠᱮᱫᱟ ᱡᱮ ᱟᱹᱰᱤ ᱢᱚᱡᱽ ᱟᱢ ᱵᱮᱱᱟᱣ ᱟᱠᱟᱫᱟᱢ ᱵᱮᱱᱟᱣ ᱟᱠᱟᱫᱟᱢ ᱵᱮᱱᱟᱣ ᱠᱟᱫᱟᱢ ᱚᱱᱟ ᱟᱫᱚ ᱩᱱᱠᱩ ᱦᱚᱲ ᱠᱟᱛᱷᱟ ᱟᱸᱡᱚᱢ ᱠᱟᱛᱮ ᱛᱷᱚᱲᱟ ᱟᱨᱚ ᱡᱟᱹᱥᱠᱤᱧ ᱵᱩᱡ ᱠᱤᱫᱟᱹᱧ ᱵᱩᱡ ᱠᱮᱫᱟᱹᱧ ᱚᱱᱟ ᱥᱟᱶ ᱥᱟᱶᱛᱮ ᱤᱧ ᱟᱨᱚ ᱢᱮᱱ ᱠᱮᱫᱟᱹᱧ ᱡᱮ ᱢᱚᱡᱽ ᱛᱮ ᱪᱷᱚᱵᱤᱧ ᱵᱮᱱᱟᱣᱟ ᱡᱮᱥᱮ ᱯᱟᱲᱦᱟᱜ ᱫᱤᱠ ᱨᱮᱦᱚᱸ ᱪᱟᱞᱟᱜ ᱠᱷᱟᱱᱤᱧ ᱟᱱᱛᱮ ᱨᱮᱦᱚᱸ ᱠᱚ ᱢᱤᱛᱟᱹᱧ ᱠᱟᱱᱟ ᱩᱫᱩᱜ ᱟᱠᱚᱣᱟᱹᱧ ᱡᱮ ᱤᱧ ᱪᱷᱚᱵᱤ ᱵᱮᱱᱟᱣ ᱟᱠᱟᱫᱟᱹᱧ ᱧᱮᱞ ᱯᱮ ᱪᱮᱫ ᱞᱮᱠᱟ ᱵᱮᱱᱟᱣ ᱟᱠᱟᱱᱟ ᱩᱱᱠᱩ ᱛᱚ ᱢᱮᱛᱟ ᱫᱤᱧᱟᱹ ᱠᱚ ᱡᱮ ᱪᱷᱚᱵᱤ ᱢᱚᱡᱽ ᱢᱮᱱᱟᱜ ᱛᱟᱢᱟ ᱤᱱᱠᱟᱹ ᱤᱭᱟᱹ ᱠᱟᱛᱮᱫ ᱜᱮ ᱟᱹᱰᱤ ᱡᱷᱟᱹᱞ ᱤᱧ ᱵᱮᱱᱟᱣ ᱠᱮᱫᱟᱹᱧ ᱡᱮᱥᱮ ᱤᱧᱟᱹᱜ ᱢᱤᱫᱴᱤᱡ ᱪᱷᱚᱵᱤ ᱨᱮ ᱢᱮᱱᱟᱜ ᱛᱤᱧᱟᱹ ᱡᱟᱹᱥᱠᱟᱹ ᱡᱮᱥᱮ ᱚᱲᱟᱜ ᱤᱧᱟᱹᱜ ᱥᱚᱯᱚᱱᱚ ᱢᱮᱱᱟᱜ ᱛᱤᱧᱟᱹ ᱚᱲᱟᱜ ᱡᱮᱥᱮ ᱢᱚᱡᱽ ᱤᱧ ᱵᱮᱱᱟᱣᱟ ᱵᱮᱥ ᱛᱤᱧ ᱵᱮᱱᱟᱣᱟ ᱟᱱᱟᱫᱚ ᱵᱟᱝ ᱚᱱᱟ ᱟᱨᱚ ᱪᱷᱚᱵᱤ ᱢᱮᱱᱟᱜ ᱛᱤᱧᱟᱹ ᱟᱨᱚ ᱫᱩᱨᱛᱮ ᱢᱚᱡᱽ ᱛᱮ ᱵᱮᱱᱟᱣᱤᱧ ᱤᱱᱟᱹᱛᱮ ᱩᱱᱠᱩ ᱦᱚᱸ ᱢᱮᱛᱟᱫ ᱠᱚᱣᱟᱹᱧ ᱥᱳᱵᱚ ᱜᱮ ᱧᱮᱞ ᱯᱮ ᱟᱨ ᱪᱮᱫ ᱞᱮᱠᱟ ᱵᱮᱱᱟᱣ ᱟᱠᱟᱫᱟᱹᱧ ᱟᱱᱟ ᱦᱚᱸ ᱠᱷᱮ ᱟᱨᱚ ᱢᱮᱱᱟᱜ ᱜᱮᱭᱟ ᱵᱟ ᱫᱚ ᱵᱟ ᱡᱮᱥᱮ ᱫᱟᱨᱮ ᱠᱚᱦᱚᱸ ᱢᱮᱱᱟᱜ ᱜᱮᱭᱟ ᱟᱨᱚ ᱱᱟᱱᱟ ᱨᱚᱠᱚᱢ ᱛᱟᱦᱮᱱ ᱜᱮᱭᱟ ᱚᱱᱟ ᱠᱚ ᱱᱤᱭᱮ ᱤᱧᱟᱹᱜ ᱡᱟᱹᱥᱛᱤ ᱫᱚ ᱚᱲᱟᱜ ᱜᱮᱛᱤᱧᱟ